ᱱᱚᱣᱟ ᱵᱤᱨ ᱵᱩᱨᱩ ᱨᱮ ᱫᱟᱨᱮ ᱵᱚᱱ ᱨᱚᱦᱚᱭᱟ ᱫᱟᱨᱮ ᱫᱚ ᱫᱩᱞ ᱫᱟᱜ ᱛᱮᱫᱚ ᱚᱦᱚᱜᱮᱵᱚᱱ ᱵᱟᱧᱪᱟᱣ ᱠᱮᱭᱟ ᱥᱮᱨᱢᱟ ᱡᱟᱹᱲᱤ ᱵᱟᱝᱠᱷᱟᱱ ᱫᱟᱨᱮ ᱵᱟᱭ ᱦᱟᱨᱟᱜᱼᱟ ᱛᱚᱵᱮ ᱫᱟᱨᱮᱫᱚ ᱡᱟᱦᱟᱸ ᱫᱚ ᱡᱟᱦᱟᱸᱭᱮᱱ ᱜᱮ ᱛᱚᱵᱮ ᱵᱤᱨ ᱵᱩᱨᱩ ᱨᱮᱭᱟᱜ ᱫᱟᱨᱮ ᱜᱮ ᱞᱚᱜᱚᱱ ᱛᱮᱫᱚ ᱦᱟᱨᱟᱜᱼᱟ ᱟᱨ ᱫᱟᱜ ᱡᱩᱫᱤ ᱥᱮᱨᱢᱟ ᱡᱟᱹᱲᱤ ᱟᱲᱜᱚᱭᱟᱭ ᱛᱟᱦᱚᱞᱮ ᱠᱷᱟᱱ ᱚᱱᱟ ᱦᱚᱸ ᱟᱹᱰᱤ ᱞᱚᱜᱚᱱ ᱜᱮ ᱦᱟᱨᱟᱜᱼᱟ ᱟᱨ ᱵᱟᱝᱠᱷᱟᱱ ᱨᱚᱦᱚᱭ ᱠᱟᱛᱮᱫ ᱥᱮ ᱫᱟᱜ ᱫᱩᱞ ᱠᱟᱛᱮ ᱫᱟᱨᱮ ᱵᱟᱧᱪᱟᱣ ᱫᱚ ᱟᱹᱰᱤ ᱜᱮ ᱢᱩᱥᱠᱤᱞᱟ ᱱᱤᱛᱚᱜ ᱠᱟᱨ ᱡᱩᱜᱽ ᱨᱮ ᱫᱟᱨᱮ ᱡᱩᱫᱤ ᱟᱵᱚ ᱵᱟᱵᱚᱱ ᱦᱟᱨᱟ ᱦᱚᱪᱚᱭᱟ ᱵᱟᱵᱚᱱ ᱵᱮᱱᱟᱣ ᱦᱚᱪᱚᱭᱟ ᱟᱹᱰᱤ ᱡᱳᱨᱜᱮ ᱞᱚᱞᱚ ᱦᱟᱣᱟ ᱦᱚᱸ ᱜᱚᱨᱚᱢ ᱦᱟᱣᱟ ᱦᱤᱡᱩᱜ ᱠᱟᱱᱟ ᱚᱠᱟᱨᱮᱦᱚᱸ ᱥᱟᱱᱛᱤ ᱵᱟᱝᱼᱟ ᱛᱚᱵᱮ ᱵᱤᱨ ᱵᱩᱨᱩ ᱨᱮ ᱫᱟᱨᱮ ᱥᱟᱠᱟᱢ ᱥᱟᱜᱮᱱ ᱞᱮᱱᱠᱷᱟᱱ ᱚᱱᱟᱜᱮ ᱟᱹᱰᱤ ᱵᱮᱥ ᱟᱨ ᱡᱚᱛᱚ ᱠᱷᱚᱱ ᱥᱟᱨᱡᱚᱢ ᱫᱟᱨᱮ ᱢᱟᱛᱠᱚᱢ ᱫᱟᱨᱮ ᱡᱟᱦᱟᱱ ᱫᱟᱨᱮ ᱠᱚᱜᱮ ᱵᱤᱨ ᱵᱩᱨᱩ ᱨᱮᱜᱮ ᱞᱚᱜᱚᱱ ᱫᱚ ᱦᱟᱨᱟᱜ ᱠᱟᱱᱟ ᱟᱨ ᱵᱤᱨ ᱵᱩᱨᱩ ᱨᱮᱭᱟᱜ ᱟᱹᱛᱷᱟᱹᱲᱤ ᱫᱟᱨᱮ ᱵᱟᱝ ᱢᱟᱜ ᱠᱟᱛᱮᱫ ᱞᱟᱹᱠᱛᱤᱭᱟᱱᱤᱡ ᱞᱟᱹᱠᱛᱤᱭᱟᱱᱤᱡ ᱵᱚᱱ ᱢᱟᱜ ᱢᱟ ᱛᱟᱦᱚᱞᱮ ᱠᱷᱟᱱ ᱵᱤᱨ ᱵᱩᱨᱩ ᱵᱟᱭ ᱪᱟᱵᱟᱜᱼᱟ ᱟᱨ ᱮᱠᱷᱮᱱ ᱫᱷᱤᱨᱤ ᱥᱟᱨᱮᱡ ᱞᱮᱱ ᱞᱚᱞᱚ ᱜᱚᱨᱚᱢ ᱦᱟᱣᱟ ᱟᱹᱰᱤᱜᱮ ᱦᱤᱡᱩᱜ ᱠᱟᱱᱟ ᱟᱨ ᱡᱩᱫᱤ ᱵᱤᱨ ᱵᱩᱨᱩᱨᱮ ᱫᱟᱨᱮ ᱛᱟᱦᱮᱱ ᱠᱷᱟᱱ ᱥᱮᱨᱢᱟ ᱫᱟᱜ ᱦᱚᱸᱭ ᱡᱟᱹᱲᱤᱭᱟ ᱟᱨ ᱵᱟᱝᱠᱷᱟᱱ ᱵᱤᱨ ᱵᱩᱨᱩ ᱨᱮ ᱡᱩᱫᱤ ᱫᱟᱨᱮ ᱡᱚᱛᱚᱜᱮ ᱪᱟᱵᱟᱜᱼᱟ ᱥᱮᱨᱢᱟ ᱫᱟᱜ ᱦᱚᱸ ᱵᱟᱝ ᱦᱤᱡᱩᱜᱼᱟ ᱵᱤᱨ ᱵᱩᱨᱩ ᱨᱮ ᱫᱟᱨᱮ ᱱᱟᱹᱲᱤ ᱛᱮ ᱯᱮᱨᱮᱡ ᱞᱮᱱᱠᱷᱟᱱ ᱡᱟᱦᱟᱸ ᱥᱮᱫ ᱠᱷᱟᱱᱜᱮ ᱨᱤᱢᱤᱞᱮ ᱨᱟᱠᱟᱵ ᱚᱱᱟ ᱦᱚᱭ ᱦᱟᱣᱟ ᱟᱹᱰᱤ ᱞᱚᱜᱚᱱᱜᱮ ᱦᱤᱡᱩᱜᱼᱟ ᱫᱟᱨᱮ ᱨᱮᱭᱟᱜ ᱟᱠᱚᱨᱥᱚᱱᱛᱮ ᱥᱮᱨᱢᱟ ᱡᱟᱹᱲᱤ ᱦᱚᱸ ᱟᱹᱰᱤ ᱡᱳᱨᱜᱮ ᱦᱤᱡᱩᱜᱼᱟ ᱟᱨ ᱟᱹᱰᱤ ᱞᱚᱜᱚᱱ ᱜᱮᱭ ᱡᱟᱹᱲᱤᱭᱟᱭ ᱟᱨ ᱛᱮᱦᱮᱧ ᱡᱩᱫᱤ ᱵᱤᱨ ᱵᱩᱨᱩ ᱟᱹᱛᱦᱟᱹᱲᱤ ᱵᱚᱱ ᱢᱟᱜᱟ ᱟᱹᱛᱷᱟᱹᱲᱤ ᱵᱚᱱ ᱢᱟᱜᱟ ᱛᱟᱦᱚᱞᱮ ᱠᱷᱟᱱ ᱵᱤᱨ ᱵᱩᱨᱩ ᱨᱮᱭᱟᱜ ᱫᱥᱟᱨᱮ ᱱᱟᱹᱲᱤ ᱵᱟᱝ ᱦᱟᱨᱟᱜᱼᱟ ᱛᱮᱦᱮᱧ ᱫᱚ ᱚᱱᱟᱛᱤᱧ ᱢᱮᱱᱮᱜᱼᱟ ᱡᱟᱦᱟᱸ ᱛᱤᱱᱟᱹᱜ ᱵᱤᱨ ᱵᱩᱨᱩ ᱨᱮ ᱫᱟᱨᱮ ᱢᱮᱱᱟᱜᱼᱟ ᱩᱱᱠᱩ ᱫᱚ ᱞᱟᱹᱠᱛᱤ ᱧᱚᱜ ᱵᱚᱱ ᱢᱟᱜ ᱢᱟ ᱟᱹᱛᱷᱟᱹᱲᱤ ᱵᱟᱵᱚᱱ ᱢᱟᱜ ᱜᱤᱰᱤ ᱠᱟᱜᱼᱟ ᱵᱤᱨ ᱵᱩᱨᱩ ᱨᱮ ᱫᱟᱨᱮ ᱦᱟᱨᱟ ᱞᱮᱱᱠᱷᱟᱱ ᱞᱚᱞᱚ ᱦᱟᱣᱟ ᱦᱚᱸ ᱠᱚᱢᱚᱜᱼᱟ ᱟᱨ ᱥᱟᱱᱟᱢᱟᱜ ᱜᱮ ᱠᱚᱢᱚᱜᱼᱟ ᱜᱚᱨᱚᱢ ᱟᱨ ᱵᱷᱚᱵᱤᱥᱛ ᱨᱮ ᱡᱚᱛᱚᱣᱟᱜ ᱴᱷᱮᱱ ᱠᱷᱚᱱ ᱢᱟᱹᱱᱢᱤᱭᱟᱜ ᱦᱚᱭ ᱦᱤᱥᱤᱫ ᱴᱷᱟᱱᱰᱟ ᱦᱚᱭ ᱦᱤᱡᱩᱜᱼᱟ